ᱦᱮᱞᱳ ᱜᱚᱝᱠᱮ ᱡᱚᱦᱟᱨᱜᱮ ᱡᱚᱦᱟᱨᱜᱮ ᱟᱹᱞᱤᱧ ᱱᱚᱣᱟ ᱵᱤᱥᱤ ᱠᱷᱚᱱᱞᱤᱧ ᱞᱟᱹᱭᱮᱫᱼᱟ ᱤᱭᱟᱹ ᱢᱮᱱᱮᱫᱤᱧ ᱟᱵᱚ ᱩᱲᱤᱥᱥᱟ ᱠᱚᱨᱮᱫᱚ ᱪᱮᱫᱠᱚᱵᱚ ᱪᱟᱥ ᱵᱟᱲᱟᱭᱟ ᱚᱼᱦᱚᱼᱦᱚ ᱚᱼᱦᱚ ᱟᱨ ᱤᱱᱠᱟᱹ ᱯᱟᱹᱱᱤᱯᱚᱨᱭᱩ ᱞᱮᱠᱟᱱᱟᱜᱠᱚ ᱪᱮᱫᱠᱚ ᱚᱼᱦᱚ ᱴᱷᱤᱠᱜᱮᱭᱟ ᱥᱤᱡᱤᱱ ᱢᱟ ᱱᱚᱣᱟ ᱥᱤᱡᱤᱱ ᱠᱟᱱᱜᱮᱭᱟ ᱟᱫᱚ ᱢᱮᱱᱮᱫᱼᱟᱞᱤᱧ ᱦᱟᱯᱮ ᱥᱮᱞᱤᱧ ᱠᱩᱞᱤ ᱡᱤᱜᱽᱜᱟᱹᱥ ᱠᱚᱣᱟ ᱟᱵᱚ ᱪᱮᱫᱠᱚ ᱪᱟᱥᱵᱟᱥ ᱦᱩᱭᱩᱜ ᱠᱟᱱᱟ ᱚᱼᱦᱚ ᱴᱷᱤᱠᱜᱮᱭᱟ ᱵᱤᱞᱤᱫᱚ ᱵᱤᱞᱤ ᱥᱟᱹᱛᱜᱚᱫ ᱟᱠᱟᱱᱟ ᱦᱚᱭ ᱚᱱᱟ ᱠᱟᱛᱷᱟᱜᱮᱞᱮ ᱢᱮᱱᱮᱫᱼᱟ ᱟᱫᱚ ᱦᱩᱲᱩ ᱦᱩᱭᱩᱜ ᱠᱟᱱᱟ ᱡᱮ ᱦᱩᱭᱟᱠᱟᱫ ᱪᱮ ᱯᱮ ᱵᱟᱝᱟ ᱵᱟᱠᱷᱟᱱ ᱩᱱᱟᱹᱜ ᱠᱩᱞᱤᱼᱡᱤᱜᱟᱹᱥ ᱦᱩᱭᱩᱜ ᱠᱟᱱᱟ ᱟᱨ ᱚᱼᱦᱚ ᱚᱼᱦᱚ ᱦᱮᱸ ᱤᱱᱠᱟᱹ ᱯᱟᱹᱱᱤᱯᱚᱨᱤᱵᱟ ᱠᱚᱫᱚ ᱱᱮᱥᱫᱚ ᱚᱱᱠᱟ ᱵᱟᱭ ᱦᱩᱭᱜᱚᱫ ᱠᱟᱱᱟ ᱪᱮ ᱚᱼᱦᱚ ᱟᱨ ᱤᱱᱠᱟᱹ ᱨᱟᱪᱟᱜ ᱱᱟᱹᱲᱤ ᱡᱤᱱᱤᱥ ᱠᱚᱫᱚ ᱵᱟᱯᱮ ᱚᱼᱦᱚ ᱟᱫᱚ ᱦᱮᱸ ᱜᱚᱴᱟ ᱫᱤᱥᱚᱢᱜᱮ ᱨᱮᱹᱴᱫᱚ ᱨᱮᱹᱴᱜᱮ ᱟᱨ ᱦᱮᱸ ᱚᱼᱦᱚ ᱟᱞᱮᱥᱮᱫ ᱫᱚ ᱱᱟᱦᱟᱜ ᱱᱚᱝᱠᱟ ᱨᱮᱹᱴᱫᱚ ᱦᱩᱭ ᱟᱠᱟᱱᱜᱮᱭᱟ ᱟᱫᱚ ᱟᱫᱚᱧ ᱢᱮᱱᱮᱫᱼᱟ ᱦᱟᱯᱮ ᱥᱮ ᱚᱱᱛᱮᱨᱮᱢᱟ ᱢᱚᱭᱩᱨᱵᱷᱚᱸᱡᱽ ᱡᱟᱜᱟᱠᱚᱨᱮ ᱢᱟ ᱟᱹᱰᱤ ᱵᱮᱥᱠᱚ ᱪᱟᱥᱟ ᱪᱟᱥ ᱵᱮᱥ ᱦᱩᱭᱩᱜᱼᱟ ᱮᱱᱠᱷᱟᱱ ᱪᱟᱞᱟᱣ ᱦᱩᱭᱩᱜᱼᱟ ᱚᱱᱛᱮᱜᱮ ᱟᱹᱜᱩ ᱦᱩᱭᱩᱜᱼᱟ ᱚᱼᱦᱚᱼᱦᱚ ᱴᱷᱤᱠ ᱴᱷᱤᱠ ᱚᱱᱟᱛᱮ ᱤᱫᱤ ᱠᱟᱛᱮᱫᱤᱧ ᱢᱮᱱᱮᱫᱼᱟ ᱦᱟᱯᱮᱥᱮ ᱡᱳᱜᱟᱡᱳᱜᱽ ᱵᱤᱰᱟᱹᱣ ᱦᱩᱭᱩᱜᱼᱟ ᱪᱮᱫᱞᱮᱠᱟ ᱚᱱᱮ ᱢᱟ ᱜᱚᱴᱟᱜᱮ ᱨᱮᱹᱴ ᱟᱠᱟᱱᱟ ᱟᱫᱚ ᱠᱟᱹᱡ ᱟᱯᱮᱦᱚᱸ ᱩᱲᱤᱥᱥᱟᱨᱮ ᱠᱟᱹᱡ ᱱᱟᱥᱮᱱᱟᱜ ᱠᱚᱢᱧᱚᱜᱼᱟ ᱥᱮ ᱮᱱᱠᱷᱟᱱ ᱱᱚᱣᱟ

ᱦᱚᱭ ᱦᱚᱭ ᱦᱚᱭ ᱦᱮᱸ ᱱᱚᱣᱟ ᱢᱟ ᱯᱟᱱᱤᱯᱟᱫᱟ ᱱᱚᱣᱟ ᱢᱟ ᱧᱮᱞᱵᱟᱲᱟ ᱠᱟᱛᱮᱫᱜᱮ ᱱᱟᱦᱟᱜ ᱠᱚᱨᱟᱣ ᱦᱩᱭᱩᱜᱼᱟ ᱛᱚ ᱦᱮᱸ ᱤᱠᱷᱟᱱ ᱦᱚᱭ ᱴᱷᱤᱠ ᱴᱷᱤᱠ ᱴᱷᱤᱠ ᱴᱷᱤᱠ ᱴᱷᱤᱠ ᱦᱮᱸ ᱴᱷᱤᱠᱜᱮᱭᱟ ᱛᱚᱵᱮ ᱥᱮᱱ ᱦᱩᱭᱩᱜᱼᱟ ᱱᱟᱦᱟᱜ ᱡᱟᱦᱟᱸᱛᱤᱥ ᱫᱚᱨᱠᱟᱨ ᱠᱷᱟᱱ ᱢᱟ ᱚᱼᱦᱚ ᱠᱟᱛᱷᱟ ᱫᱚ ᱴᱷᱤᱠ ᱴᱷᱤᱠᱜᱮᱭᱟ ᱟᱹᱞᱤᱧ ᱦᱟᱸᱜᱞᱤᱧ ᱯᱨᱚᱥᱚᱵᱠᱚ ᱦᱟᱸᱜᱞᱤᱧ ᱧᱟᱢ ᱠᱷᱟᱱᱞᱤᱧ ᱥᱮᱱᱚᱜᱼᱟ ᱦᱮᱸ ᱦᱚᱭ ᱴᱷᱤᱠᱜᱮᱭᱟ ᱱᱤᱦᱟᱹᱛᱜᱮ ᱱᱤᱦᱟᱹᱛᱜᱮ ᱱᱤᱦᱟᱹᱛᱜᱮ ᱦᱚᱭ ᱦᱚᱭ ᱦᱚᱭ ᱦᱚᱭ ᱟᱫᱚ ᱟᱢᱟᱜ ᱠᱟᱛᱷᱟᱜᱮ ᱦᱮᱸ ᱦᱮᱸ ᱦᱮᱸ ᱦᱮᱸ ᱴᱷᱤᱠᱜᱮᱭᱟ ᱟᱹᱞᱤᱧ ᱦᱟᱸᱜᱞᱤᱧ ᱠᱚᱞᱠᱮᱫ ᱠᱷᱟᱱᱫᱚᱞᱤᱧ ᱥᱮᱴᱮᱨᱚᱜᱼᱟ ᱛᱚ ᱦᱮᱸ ᱦᱮᱸ ᱦᱮᱸ ᱦᱮᱸ ᱦᱮᱸ ᱦᱮᱸ